ᱤᱧᱫᱚ ᱟᱸᱠᱟ ᱵᱮᱱᱟᱣ ᱫᱚ ᱡᱟᱦᱟᱱ ᱢᱟᱥᱴᱚᱨ ᱢᱟᱪᱮᱫ ᱪᱮ ᱡᱟᱦᱟᱱ ᱦᱚᱲ ᱫᱚ ᱵᱟᱠᱚ ᱞᱟᱹᱭ ᱟᱠᱟ ᱫᱤᱧᱟ ᱤᱧ ᱫᱚ ᱱᱚᱣᱟ ᱫᱚ ᱮᱯ ᱛᱟᱞᱟ ᱛᱮᱜᱤᱧ ᱪᱮᱫ ᱠᱟᱱᱟ ᱟᱸᱠᱟᱣ ᱵᱮᱱᱟᱣ ᱫᱚ ᱢᱟᱲᱟᱝ ᱫᱚ ᱵᱟᱹᱧ ᱵᱟᱰᱟᱭᱟ ᱛᱟᱦᱮᱱᱚᱜ ᱱᱮᱛᱟᱨ ᱡᱚᱠᱷᱚᱱ ᱦᱚᱲ ᱠᱚ ᱜᱟᱞᱢᱟᱨᱟᱣ ᱤᱧ ᱟᱸᱡᱚᱢ ᱠᱮᱜ ᱠᱚᱣᱟ ᱟᱨ ᱠᱚ ᱞᱟᱹᱭ ᱟᱹᱫᱤᱧᱟ ᱡᱮ ᱵᱟᱝᱟ ᱟᱢ ᱦᱚᱸ ᱱᱚᱣᱟ ᱯᱷᱳᱱ ᱛᱟᱞᱟ ᱛᱮ ᱢᱤᱫᱴᱟᱝ ᱮᱯ ᱰᱟᱣᱩᱱᱞᱳᱰ ᱦᱩᱭᱩᱜᱼᱟ ᱟᱨ ᱚᱱᱟ ᱮᱯ ᱠᱷᱚᱱ ᱟᱸᱠᱟᱣ ᱵᱮᱱᱟᱣ ᱫᱚᱢ ᱪᱮᱫ ᱫᱟᱲᱮᱭᱟᱜᱼᱟ ᱮᱱᱠᱷᱟᱱ ᱜᱮ ᱤᱧ ᱦᱚᱸ ᱚᱱᱟ ᱠᱩᱞᱤ ᱠᱮᱫ ᱠᱚᱣᱟᱧ ᱡᱮ ᱪᱮᱫ ᱮᱯ ᱮᱱᱠᱷᱟᱱ ᱠᱚ ᱞᱟᱹᱭ ᱟᱹᱫᱤᱧᱟ ᱱᱚᱣᱟ ᱮᱯ ᱮᱱᱠᱷᱟᱱ ᱫᱚ ᱱᱚᱣᱟ ᱮᱯ ᱤᱧ ᱰᱟᱣᱩᱱᱞᱚᱰ ᱠᱮᱜᱼᱟ ᱟᱨ ᱤᱧᱫᱚ ᱚᱸᱰᱮ ᱠᱷᱚᱱᱜᱮ ᱟᱸᱠᱟᱣ ᱵᱮᱱᱟᱣ ᱫᱚᱧ ᱪᱮᱫ ᱮᱱᱟ ᱟᱨ ᱚᱱᱟ ᱮᱯ ᱠᱷᱚᱱ ᱟᱸᱠᱟᱣ ᱵᱮᱱᱟᱣ ᱫᱚ ᱟᱹᱰᱤ ᱟᱞᱜᱟ ᱜᱮᱭᱟ ᱪᱮᱫᱟᱜ ᱥᱮ ᱚᱱᱟ ᱚᱸᱰᱮ ᱫᱚ ᱢᱟᱱᱮ ᱟᱢ ᱚᱱᱟ ᱫᱚᱦᱲᱟ ᱠᱟᱛᱮ ᱟᱨᱦᱚᱢ ᱧᱮᱞ ᱫᱟᱲᱮᱭᱟᱜᱼᱟ ᱡᱮ ᱥᱞᱚ ᱢᱚᱥᱮᱱ ᱨᱮ ᱚᱱᱠᱟ ᱠᱟᱛᱮ ᱦᱚᱢ ᱧᱮᱞ ᱫᱟᱲᱮᱭᱟᱜᱼᱟ ᱠᱤᱱᱛᱩ ᱡᱟᱦᱟᱱᱤᱡ ᱢᱟᱪᱮᱫ ᱮ ᱞᱟᱹᱭ ᱟᱢᱟ ᱡᱮ ᱦᱚᱲ ᱩᱱᱤ ᱫᱚ ᱢᱟᱲᱟᱝ ᱮ ᱞᱟᱹᱭ ᱟᱜ ᱢᱮᱭᱟ ᱢᱤᱫ ᱫᱷᱟᱣ ᱪᱟᱹ ᱵᱟᱨ ᱫᱷᱟᱹᱣ ᱟᱨ ᱚᱱᱟ ᱠᱷᱚᱱ ᱡᱟᱹᱥᱛᱤ ᱢᱟ ᱞᱟᱹᱭ ᱦᱚᱴᱚᱣᱟᱜ ᱢᱮᱭᱟ ᱟᱨᱮ ᱪᱟᱞᱟᱣ ᱮᱱᱟ ᱟᱨ ᱠᱤᱱᱛᱩ ᱫᱚᱦᱲᱟ ᱛᱮᱢᱟ ᱞᱟᱹᱭᱟᱢᱟ ᱟᱨ ᱚᱱᱟ ᱮᱯ ᱛᱟᱞᱟ ᱫᱚ ᱟᱹᱰᱤ ᱵᱷᱟᱹᱜᱤ ᱜᱮᱭᱟ ᱮᱯ ᱛᱟᱞᱟ ᱛᱮᱫᱚ ᱚᱱᱟᱫᱚ ᱫᱚᱦᱲᱟ ᱯᱮᱦᱲᱟ ᱰᱟᱣᱩᱱᱞᱳᱰ ᱠᱟᱜ ᱟᱢ ᱥᱮ ᱫᱚᱦᱲᱟ ᱯᱮᱦᱲᱟ ᱟᱨᱦᱚᱸ ᱢᱟᱱᱮ ᱚᱠᱟ ᱞᱮᱠᱟ ᱵᱮᱱᱟᱣᱮᱜᱼᱟᱭ ᱪᱮᱫ ᱮ ᱪᱤᱠᱟᱭᱮᱫᱼᱟ ᱪᱮᱫ ᱫᱚ ᱵᱟᱝᱟ ᱚᱱᱟ ᱯᱩᱨᱟᱹ ᱰᱤᱴᱮᱞᱥ ᱛᱮᱢ ᱧᱮᱞ ᱫᱟᱲᱮᱭᱟᱜᱼᱟ ᱚᱱᱟ ᱫᱚ ᱟᱸᱠᱟᱣ ᱤᱧᱫᱚ ᱱᱚᱣᱟ ᱮᱯ ᱜᱮ ᱟᱹᱰᱤ ᱵᱷᱟᱹᱜᱤᱧ ᱵᱩᱡᱷᱟᱹᱣ ᱠᱮᱜᱼᱟ ᱢᱟᱪᱮᱫ ᱫᱚ ᱛᱤᱱᱨᱮ ᱞᱟᱹᱭ ᱟᱢᱟᱭ ᱩᱱᱤ ᱫᱚ ᱛᱤᱨᱮᱢ ᱧᱟᱢᱮᱭᱟ ᱛᱚᱵᱮ ᱛᱚ ᱢᱤᱫ ᱫᱷᱟᱣ ᱞᱟᱹᱭᱟᱜ ᱢᱮᱭᱟ ᱟᱨ ᱫᱚᱦᱲᱟ ᱫᱚ ᱦᱟᱸᱜ ᱵᱟᱭ ᱞᱟᱹᱭ ᱟᱢᱟ ᱢᱤᱫ ᱫᱷᱟᱣ ᱜᱮ ᱞᱟᱹᱭ ᱦᱚᱴᱚ ᱟᱢᱟᱭ ᱠᱤ ᱱᱚᱝᱠᱟ ᱱᱚᱝᱠᱟ ᱵᱮᱱᱟᱣ ᱢᱮ ᱟᱨ ᱫᱚᱦᱲᱟ ᱦᱚᱸ ᱵᱟᱭ ᱞᱟᱹᱭ ᱟᱢᱟ ᱚᱱᱟ ᱛᱮᱜᱮ ᱱᱚᱣᱟ ᱮᱯ ᱛᱟᱞᱟ ᱛᱮᱫᱚ ᱟᱹᱰᱤ ᱵᱷᱟᱹᱜᱤᱭᱮᱱᱟ ᱟᱨ ᱚᱱᱟᱜᱤᱧ ᱢᱮᱱᱟ ᱟᱯᱮ ᱦᱚᱸ ᱱᱚᱣᱟ ᱮᱯ ᱛᱟᱞᱟ ᱛᱮᱜᱮ ᱟᱸᱠᱟᱣ ᱫᱚᱵᱚᱱ ᱪᱮᱫᱚᱜ ᱢᱟ